ᱵᱷᱟᱨᱚᱛ ᱨᱮᱭᱟᱜ ᱥᱮᱪᱮᱫ ᱵᱮᱵᱚᱥᱛᱷᱟ ᱧᱮᱞ ᱞᱮᱠᱷᱟᱱ ᱟᱹᱰᱤ ᱱᱤᱫᱷᱟᱹᱱ ᱜᱮᱭᱟ ᱪᱮᱫᱟᱜ ᱥᱮ ᱟᱹᱛᱩ ᱴᱚᱞᱟ ᱨᱮᱱ ᱱᱩᱭ ᱜᱤᱫᱽᱨᱟᱹ ᱠᱚ ᱯᱟᱲᱦᱟᱜ ᱠᱟᱱᱟ ᱥᱚᱨᱠᱟᱨᱤ ᱤᱥᱠᱩᱞ ᱠᱚᱨᱮ ᱛᱚᱵᱮ ᱩᱱᱠᱩ ᱡᱟᱦᱟᱸᱞᱮᱠᱟ ᱧᱮᱞᱚᱜ ᱠᱟᱱᱟ ᱡᱟᱦᱟᱸ ᱠᱮᱞᱟᱥ ᱨᱮᱠᱚ ᱚᱞᱚᱜ ᱠᱟᱱᱟ ᱚᱱᱟᱦᱚᱸ ᱵᱮᱥᱛᱮ ᱵᱟᱠᱚ ᱜᱟᱱᱮᱫᱟ ᱯᱨᱟᱭᱵᱷᱮᱴ ᱤᱥᱠᱩᱞ ᱨᱮᱱ ᱜᱤᱫᱽᱨᱟᱹ ᱡᱟᱦᱟᱸᱭ ᱴᱟᱠᱟ ᱯᱚᱭᱥᱟᱣᱟᱱ ᱦᱚᱲ ᱢᱮᱱᱟᱜ ᱠᱚᱣᱟ ᱩᱱᱠᱩ ᱫᱚ ᱯᱨᱟᱭᱵᱷᱮᱴ ᱤᱥᱠᱩᱞ ᱨᱮ ᱠᱚ ᱯᱟᱲᱦᱟᱣ ᱠᱚᱣᱟ ᱯᱨᱟᱭᱵᱷᱮᱴ ᱤᱥᱠᱩᱞ ᱨᱮᱱ ᱜᱤᱫᱽᱨᱟᱹ ᱟᱨ ᱥᱚᱨᱠᱟᱨᱤ ᱤᱥᱠᱩᱞ ᱨᱮᱸᱜᱮᱡ ᱚᱲᱟᱜ ᱨᱮᱱ ᱜᱤᱫᱽᱨᱟᱹ ᱩᱱᱠᱩᱣᱟᱱ ᱢᱟᱱᱮ ᱡᱮᱢᱚᱱ ᱚᱱᱛᱚᱨ ᱧᱮᱞ ᱞᱮᱠᱷᱟᱱ ᱟᱹᱰᱤᱜᱮ ᱛᱚᱯᱷᱟᱛ ᱪᱮᱫᱟᱜ ᱥᱮ ᱩᱱᱠᱩ ᱫᱚ ᱱᱟᱯᱟᱭᱛᱮ ᱱᱚᱜᱼᱚᱭ ᱠᱚ ᱥᱮ ᱡᱟᱦᱟᱸᱭ ᱴᱟᱠᱟ ᱯᱚᱭᱥᱟ ᱟᱱ ᱦᱚᱲ ᱩᱱᱠᱩ ᱫᱚ ᱱᱟᱯᱟᱭ ᱛᱮᱠᱚ ᱚᱞᱚᱜ ᱯᱟᱲᱦᱟᱣ ᱦᱚᱪᱚᱭᱮᱫ ᱠᱚᱣᱟ ᱱᱟᱯᱟᱭ ᱠᱚ ᱪᱮᱫ ᱦᱚᱪᱚᱭᱮᱫ ᱠᱚᱣᱟ ᱟᱨ ᱥᱚᱨᱠᱟᱨᱤ ᱤᱥᱠᱩᱞ ᱨᱮᱱ ᱜᱤᱫᱽᱨᱟᱹ ᱱᱩᱠᱩ ᱫᱚ ᱵᱮᱥᱛᱮ ᱵᱟᱠᱚ ᱪᱮᱫ ᱫᱟᱲᱮᱭᱟᱜ ᱠᱟᱱᱟ ᱚᱱᱟ ᱨᱮᱜᱮ ᱴᱷᱤᱠᱟᱹᱜ ᱠᱟᱱᱟ ᱵᱟᱝᱢᱟ ᱟᱵᱚ ᱫᱚ ᱥᱚᱨᱠᱟᱨᱤ ᱥᱮᱪᱮᱫ ᱡᱟᱦᱟᱸ ᱢᱮᱱᱟᱜᱼᱟ ᱚᱱᱟᱨᱮ ᱡᱟᱦᱟᱸᱨᱮ ᱵᱟᱝ ᱡᱟᱦᱟᱸᱨᱮ ᱰᱷᱤᱞᱟᱹᱣ ᱢᱮᱱᱟᱜᱼᱟ ᱚᱱᱟ ᱤᱫᱤ ᱠᱟᱛᱮᱫ ᱥᱚᱨᱠᱟᱨᱤ ᱤᱥᱠᱩᱞ ᱨᱮᱱ ᱜᱤᱫᱽᱨᱟᱹ ᱵᱟᱠᱚ ᱪᱮᱫ ᱫᱟᱲᱮᱭᱟᱜ ᱠᱟᱱᱟ ᱦᱳᱭᱛᱚ ᱢᱟᱪᱮᱫ ᱨᱮ ᱫᱳᱥ ᱢᱮᱱᱟᱜᱼᱟ ᱵᱟᱝ ᱫᱚ ᱥᱚᱨᱠᱟᱨᱤ ᱠᱚ ᱫᱟᱭ ᱵᱮᱚᱵᱚᱥᱛᱟ ᱢᱮᱱᱟᱜ ᱠᱚᱣᱟ ᱩᱱᱠᱩ ᱴᱷᱮᱱ ᱜᱮ ᱫᱳᱥ ᱢᱮᱱᱟᱜᱼᱟ ᱚᱱᱟ ᱤᱫᱤ ᱠᱟᱛᱮᱫ ᱜᱤᱫᱽᱨᱟᱹ ᱠᱚ ᱵᱟᱝ ᱠᱚ ᱪᱮᱫ ᱫᱟᱲᱮᱭᱟᱜ ᱠᱟᱱᱟ ᱡᱮᱢᱚᱱ ᱢᱟᱨᱮ ᱫᱤᱥᱚᱢ ᱨᱮᱭᱟᱜ ᱠᱟᱛᱷᱟ ᱡᱩᱫᱤ ᱵᱤᱱ ᱨᱚᱲᱟ ᱡᱮᱢᱚᱱ ᱟᱹᱢᱮᱨᱤᱠᱟ ᱠᱚᱨᱮᱜ ᱡᱟᱦᱟᱸᱭ ᱢᱮᱱᱟᱜ ᱠᱚᱣᱟ ᱵᱤᱥᱮᱥ ᱠᱚᱨᱮ ᱡᱟᱯᱟᱱ ᱠᱚᱨᱮ ᱡᱟᱦᱟᱸ ᱛᱤᱱᱟᱹᱜ ᱢᱮᱱᱟᱜ ᱠᱚᱣᱟ ᱩᱱᱠᱩᱣᱟᱜ ᱥᱮᱪᱮᱫ ᱡᱩᱫᱤ ᱵᱤᱱ ᱧᱮᱞᱟ ᱮᱱᱠᱷᱟᱱ ᱱᱚᱜᱼᱚᱭ ᱫᱤᱥᱚᱢ ᱨᱮ ᱜᱮᱭᱟ ᱴᱷᱤᱠᱟᱹᱜ ᱠᱟᱱ ᱜᱮᱭᱟ ᱵᱟᱝᱢᱟ ᱩᱱᱠᱩ ᱫᱚ ᱟᱹᱰᱤᱛᱮᱫ ᱠᱚ ᱥᱮᱪᱮᱫᱼᱟ ᱡᱚᱛᱚ ᱯᱟᱦᱴᱟᱛᱮ ᱟᱨ ᱚᱱᱟ ᱥᱮᱪᱮᱫ ᱵᱮᱵᱚᱥᱛᱟ ᱟᱵᱚᱦᱚᱸ ᱛᱮᱫ ᱥᱩᱫᱷᱟᱹᱨ ᱫᱚᱨᱠᱟᱨ ᱠᱟᱱᱟ ᱵᱟᱝᱠᱷᱟᱱ ᱟᱵᱚᱨᱮᱱ ᱜᱤᱫᱟᱹᱨ ᱯᱤᱫᱟᱹᱨ ᱡᱟᱦᱟᱸᱜᱮ ᱢᱮᱱᱟᱜ ᱠᱚᱣᱟ ᱩᱱᱠᱩ ᱞᱟᱦᱟᱱᱛᱤ ᱦᱚᱨ ᱥᱮᱫ ᱵᱟᱝ ᱠᱚ ᱥᱮᱱ ᱫᱟᱲᱮᱭᱟᱜᱼᱟ ᱚᱱᱟ ᱤᱫᱤ ᱠᱟᱛᱮᱫ ᱥᱚᱨᱠᱟᱨᱤ ᱵᱮᱵᱚᱥᱛᱟ ᱡᱟᱦᱟᱸ ᱢᱮᱱᱟᱜᱼᱟ ᱚᱱᱟ ᱠᱟᱹᱡ ᱟᱹᱨᱩ ᱯᱷᱮᱨᱟᱣ ᱫᱚᱨᱠᱟᱨ ᱠᱟᱱᱟ ᱡᱮᱢᱚᱱ ᱟᱵᱚᱨᱮᱱ ᱜᱤᱫᱽᱨᱟᱹ ᱱᱟᱭᱛᱮ ᱱᱟᱯᱟᱭ ᱛᱮᱠᱚ ᱪᱮᱫ ᱫᱟᱲᱮᱭᱟᱜᱼᱢᱟ